ᱦᱮᱞᱳ ᱦᱮᱸ ᱜᱚᱢᱠᱮ ᱟᱹᱞᱤᱧ ᱪᱟᱹᱥᱤᱞᱤᱧ ᱢᱮᱱᱮᱫᱼᱟ ᱟᱨ ᱪᱮᱫ ᱞᱮᱠᱟ ᱤᱭᱟᱹ ᱦᱮᱸ ᱦᱳᱭ ᱦᱳᱭ ᱟᱹᱞᱤᱧ ᱚᱲᱟᱜ ᱥᱮᱫ ᱨᱮᱜᱮ ᱢᱮᱱᱟᱜ ᱞᱤᱧᱟ ᱟᱫᱚ ᱤᱭᱟᱹ ᱪᱮᱫ ᱞᱮᱠᱟ ᱤᱭᱟᱹ ᱪᱤᱛᱟᱹᱨ ᱠᱚ ᱪᱮᱫ ᱞᱮᱠᱟ ᱪᱮᱫ ᱠᱚ ᱢᱮᱱᱟᱜᱼᱟ ᱟᱹᱵᱤᱱᱴᱷᱮᱱ ᱦᱳᱭ ᱛᱚ ᱟᱫᱚ ᱚᱱᱟᱜᱤᱧ ᱠᱩᱞᱤᱭᱮᱫ ᱵᱮᱱᱟ ᱟᱫᱚ ᱤᱭᱟᱹ ᱤᱛᱟᱹ ᱠᱚ ᱪᱮᱫ ᱪᱮᱫ ᱢᱮᱱᱟᱜᱼᱟ ᱟᱫᱚ ᱵᱤᱱ ᱞᱟᱹᱭ ᱟᱹᱞᱤᱧ ᱠᱮᱭᱟ ᱢᱟᱹᱛᱠᱟᱹᱢ ᱱᱤᱭᱟᱹ ᱠᱷᱟᱡ ᱫᱚ ᱟᱹᱞᱤᱧ ᱱᱚᱣᱟ ᱠᱚᱞᱤᱧ ᱨᱚᱦᱚᱭᱟ ᱟᱫᱚ ᱵᱟᱝᱼᱟ ᱟᱹᱵᱤᱱ ᱫᱚᱵᱤᱱ ᱵᱟᱲᱟᱭᱟ ᱥᱮ ᱟᱫᱚ ᱤᱭᱟᱹ ᱟᱹᱵᱤᱱ ᱜᱮ ᱠᱤᱨᱤᱧ ᱟᱹᱜᱩ ᱟᱹᱞᱤᱧ ᱵᱮᱱ ᱟᱨ ᱟᱹᱞᱤᱧ ᱢᱟ ᱪᱟᱥ ᱦᱚᱲ ᱠᱟᱱᱟᱞᱤᱧ ᱟᱫᱚ ᱟᱹᱞᱤᱧ ᱢᱟᱞᱤᱧ ᱪᱟᱥᱼᱟ ᱟᱫᱚ ᱡᱩᱫᱤ ᱟᱹᱵᱤᱱ ᱴᱷᱮᱱ ᱢᱮᱱᱟᱜ ᱠᱷᱟᱡ ᱫᱚ ᱮᱢᱟᱞᱤᱧ ᱵᱮᱱ ᱟᱫᱚ ᱟᱹᱞᱤᱧ ᱱᱤᱡᱮ ᱛᱮᱜᱮᱞᱤᱧ ᱥᱤᱭᱟ ᱟᱹᱞᱤᱧ ᱫᱚ ᱥᱮᱫᱟᱭ ᱠᱷᱚᱱ ᱞᱤᱧ ᱥᱤ ᱟᱹᱜᱩ ᱟᱠᱟᱫᱟ ᱱᱤᱡᱮ ᱛᱮᱜᱮ ᱥᱤ ᱦᱩᱭᱩᱜᱼᱟ ᱦᱮᱸ ᱪᱮᱫ ᱵᱮᱱ ᱞᱟᱹᱭᱮᱫᱼᱟ ᱠᱷᱚᱛ ᱠᱚᱫᱚ ᱦᱟᱸᱜ ᱜᱟᱯᱟ ᱢᱮᱭᱟᱝ ᱠᱷᱚᱡ ᱜᱮ ᱜᱤᱲᱤ ᱞᱤᱧ ᱞᱟᱹᱭᱮᱫᱼᱟ ᱮᱰᱮᱠᱷᱟᱡ ᱠᱷᱚᱛ ᱠᱚ ᱚᱱᱟ ᱠᱚ ᱵᱟᱹᱭᱦᱟᱹᱲ ᱠᱚᱨᱮ ᱜᱮ ᱵᱟᱝ ᱯᱟᱥᱱᱟᱣ ᱵᱟᱲᱟ ᱦᱟᱛᱟᱲ ᱥᱚᱢᱚᱭ ᱢᱟ ᱦᱟᱛᱟᱣ ᱜᱮᱭᱟᱭ ᱥᱮ ᱤᱱᱟᱹᱠᱷᱟᱱ ᱚᱱᱟ ᱠᱚ ᱯᱟᱥᱱᱟᱣ ᱵᱟᱲᱟ ᱦᱩᱭᱩᱜᱼᱟ ᱟᱨ ᱤᱱᱟᱹ ᱠᱚᱨᱮ ᱧᱮᱞ ᱟᱹᱞᱤᱧ ᱚᱱᱠᱟ ᱦᱤᱥᱟᱹᱵ ᱪᱮᱫ ᱠᱚ ᱪᱟᱥ ᱞᱮᱠᱟ ᱢᱟᱱᱮ ᱤᱭᱟᱹ ᱦᱩᱭᱩᱜᱼᱟ ᱚᱱᱟ ᱜᱩᱪᱷᱟᱹᱣ ᱥᱟᱢᱴᱟᱣ ᱠᱟᱛᱮᱫ ᱧᱮᱞ ᱢᱮ ᱟᱨ ᱛᱚᱵᱮ ᱦᱳᱭ ᱦᱳᱭ ᱟᱫᱚ ᱤᱧ ᱞᱟᱹᱭᱫᱟ ᱟᱪᱪᱷᱟ ᱴᱨᱟᱠᱴᱟᱨ ᱫᱚ ᱪᱮᱫ ᱞᱮᱠᱟ ᱚᱱᱟ ᱫᱚᱵᱮᱱ ᱦᱟᱛᱟᱣᱮᱫ ᱜᱮᱭᱟ ᱚᱱᱟᱫᱚ ᱜᱷᱚᱱᱴᱟ ᱨᱮ ᱪᱮᱫ ᱞᱮᱠᱟ ᱵᱮᱱ ᱦᱟᱛᱟᱣᱮᱫᱼᱟ ᱚᱱᱟ ᱚᱻ ᱦᱳᱭ ᱵᱟᱠᱷᱟᱡ ᱫᱚ ᱱᱚᱣᱟ ᱟᱹᱞᱤᱧ ᱦᱚᱸ ᱢᱟᱱᱮ ᱰᱟᱝᱨᱟ ᱠᱤᱱ ᱦᱚᱸ ᱩᱱᱠᱤᱱ ᱦᱚᱸ ᱦᱚᱨᱚᱵᱚᱨᱚ ᱵᱟᱹᱠᱤᱱ ᱮᱸᱰᱮᱠᱷᱟᱡ ᱫᱚᱞᱮ ᱱᱤᱭᱟᱹ ᱠᱷᱟᱡ ᱥᱚᱨᱴᱠᱟᱨᱴ ᱱᱚᱣᱟ ᱫᱚ ᱩᱥᱟᱹᱨᱟ ᱧᱚᱜᱚᱜᱼᱟ ᱦᱳᱭ ᱥᱮ ᱦᱳᱭ ᱦᱳᱭ ᱦᱳᱭ ᱟᱫᱚ